ᱤᱧᱫᱚ ᱡᱚᱛᱚ ᱠᱷᱚᱡ ᱢᱟᱨᱟᱜ ᱪᱮᱬᱮ ᱢᱚᱡᱽ ᱤᱧ ᱧᱮᱞ ᱠᱚᱣᱟ ᱢᱚᱡᱽ ᱜᱮᱠᱚ ᱮᱱᱮᱡᱚᱜᱼᱟ ᱮᱱᱮᱡᱚᱜ ᱡᱚᱠᱷᱚᱡ ᱟᱹᱰᱤ ᱢᱚᱡᱽ ᱤᱧ ᱧᱮᱞ ᱠᱚᱣᱟ ᱟᱨ ᱱᱩᱠᱩ ᱠᱤᱥᱱᱤ ᱪᱮᱬᱮ ᱢᱚᱡᱽ ᱜᱮᱠᱚ ᱦᱤᱡᱩᱜᱚᱜᱼᱟ ᱟᱨ ᱠᱚ ᱨᱟᱜᱼᱟ ᱟᱹᱰᱤ ᱢᱚᱡᱽ ᱤᱧ ᱧᱮᱞ ᱠᱚᱣᱟ ᱟᱨ ᱯᱚᱛᱟᱢ ᱟᱹᱰᱤ ᱢᱚᱡᱽ ᱤᱧ ᱧᱮᱞ ᱠᱚᱣᱟ ᱢᱤᱫ ᱛᱮᱠᱚ ᱛᱟᱦᱮᱱᱟ ᱟᱨ ᱠᱚ ᱠᱩᱠᱩᱭᱟ ᱟᱨ ᱟᱹᱰᱤ ᱢᱚᱡᱽ ᱤᱧ ᱧᱮᱞ ᱠᱚᱣᱟ ᱯᱚᱛᱟᱢ ᱠᱚ ᱠᱩᱠᱩᱭᱟ ᱠᱩᱠᱩ ᱛᱮᱠᱚ ᱦᱚᱦᱚ ᱡᱚᱜᱚᱜᱼᱟ ᱟᱹᱰᱤ ᱢᱚᱡᱽ ᱤᱧ ᱧᱮᱞ ᱠᱚᱣᱟ ᱟᱨ ᱱᱩᱠᱩ ᱴᱤᱭᱟ ᱯᱟᱹᱠᱷᱤ ᱢᱤᱨᱩ ᱪᱮᱬᱮ ᱩᱱᱠᱩ ᱦᱚᱸ ᱟᱹᱰᱤ ᱢᱚᱡᱽ ᱤᱧ ᱧᱮᱞ ᱠᱚᱣᱟ ᱟᱹᱰᱤ ᱢᱚᱡᱽ ᱠᱚ ᱩᱰᱟᱹᱣ ᱵᱟᱲᱟᱭᱟ ᱨᱚᱝ ᱟᱹᱰᱤ ᱢᱚᱡᱽ ᱤᱧ ᱧᱮᱞ ᱛᱟᱠᱚᱣᱟ